ᱯᱚᱱᱨᱚᱭ ᱯᱳᱥ ᱫᱩ ᱦᱟᱡᱟᱨ ᱪᱚᱵᱽᱵᱤᱥ ᱥᱳᱞᱞᱳᱭ ᱯᱳᱥ ᱫᱩ ᱦᱟᱡᱟᱨ ᱪᱚᱵᱽᱵᱤᱥ ᱥᱚᱛᱨᱚᱭ ᱯᱳᱥ ᱫᱩ ᱦᱟᱡᱟᱨ ᱪᱚᱵᱽᱵᱤᱥ ᱟᱴᱷᱨᱳᱭ ᱯᱳᱥ ᱫᱩ ᱦᱟᱡᱟᱨ ᱪᱚᱵᱽᱵᱤᱥ ᱩᱱᱤᱥ ᱯᱳᱥ ᱫᱩ ᱦᱟᱡᱟᱨ ᱪᱚᱵᱽᱵᱤᱥ